ᱵᱤᱨᱵᱷᱩᱢ ᱯᱚᱱᱚᱛ ᱨᱮᱭᱟᱜ ᱢᱩᱬᱩᱫ ᱪᱟᱥ ᱫᱚ ᱦᱩᱲᱩ ᱠᱟᱱᱟ ᱟᱨ ᱚᱱᱟ ᱥᱟᱶᱛᱮ ᱟᱞᱩ ᱛᱩᱲᱤ ᱛᱤᱞᱢᱤᱧ ᱫᱚ ᱟᱹᱰᱤ ᱠᱚᱢ ᱜᱮ ᱪᱟᱥᱚᱜᱼᱟ ᱟᱨ ᱫᱤᱱᱟᱹᱢ ᱫᱤᱱ ᱡᱤᱭᱚᱱ ᱞᱟᱹᱜᱤᱫ ᱵᱮᱵᱚᱦᱟᱨ ᱞᱟᱹᱜᱤᱫ ᱛᱮ ᱟᱲᱟᱜ ᱮᱢᱟᱱ ᱛᱮᱭᱟᱜ ᱠᱚ ᱪᱟᱥᱚᱜᱼᱟ ᱟᱲᱟᱜ ᱠᱚ ᱢᱩᱫ ᱨᱮᱫᱚ ᱠᱟᱲᱫᱤ ᱟᱲᱟᱜ ᱯᱟᱴ ᱟᱲᱟᱜ ᱯᱩᱨᱟᱹᱭ ᱟᱲᱟᱜ ᱠᱚᱸᱰᱷᱟ ᱟᱲᱟᱜ ᱦᱚᱛᱚᱛ ᱟᱲᱟᱜ ᱜᱟᱺᱫᱷᱟᱹᱨᱤ ᱟᱲᱟᱜ ᱟᱨᱦᱚᱸ ᱮᱢᱟᱱ ᱛᱮᱭᱟᱜ ᱠᱚ ᱟᱨ ᱪᱟᱥ ᱨᱮᱱᱟᱜ ᱦᱚᱨᱟ ᱫᱚ ᱦᱮᱱ ᱴᱨᱟᱠᱴᱟᱨ ᱟᱨ ᱯᱟᱣᱟᱨ ᱴᱨᱤᱞᱟᱨ ᱛᱮᱜᱮ ᱵᱟᱹᱲᱛᱤ ᱦᱩᱭᱩᱜ ᱠᱟᱱᱟ ᱱᱮᱛᱟᱨ ᱫᱚ ᱰᱟᱝᱨᱤ ᱠᱟᱰᱟ ᱱᱟᱦᱮᱞ ᱫᱚ ᱵᱟᱝ ᱧᱮᱞᱚᱜ ᱠᱟᱱᱟ ᱢᱤᱫᱼᱵᱟᱨ ᱦᱚᱲ ᱵᱮᱵᱚᱦᱟᱨᱮᱫ ᱨᱮᱦᱚᱸ ᱠᱚ ᱚᱱᱟ ᱫᱚ ᱵᱟᱝ ᱞᱮᱠᱟ ᱜᱮ ᱢᱮᱱ ᱜᱟᱱᱚᱜᱼᱟ ᱱᱤᱛᱟᱜ ᱚᱠᱛᱚ ᱨᱮᱫᱚ ᱱᱤᱛᱟᱜ ᱞᱮᱠᱟᱱᱟᱜ ᱪᱟᱥ ᱨᱮᱱᱟᱜ ᱵᱮᱵᱚᱦᱟᱨᱚᱜ ᱡᱚᱱᱛᱨᱚᱯᱟᱛᱤ ᱟᱨ ᱡᱟᱦᱟᱸ ᱨᱟᱥᱟᱭᱚᱱᱤᱠ ᱠᱚ ᱵᱮᱵᱚᱦᱟᱨᱚᱜ ᱠᱟᱱᱟ ᱚᱱᱟ ᱜᱮ ᱵᱟᱹᱲᱛᱤ ᱵᱮᱵᱚᱦᱟᱨ ᱮᱫᱟ ᱠᱚ ᱱᱚᱸᱰᱮᱱ ᱦᱚᱲ ᱠᱚ ᱞᱟᱦᱟᱛᱮ ᱡᱟᱦᱟᱸᱞᱮᱠᱟ ᱜᱩᱨᱤᱡ ᱛᱮᱭᱟᱜ ᱢᱮᱱ ᱫᱚ ᱡᱳᱭᱵᱳ ᱥᱟᱨ ᱛᱮᱭᱟᱜ ᱪᱟᱥ ᱵᱟᱲᱛᱤ ᱦᱳᱭᱳᱜ ᱠᱟᱱ ᱛᱟᱦᱮᱸᱜ ᱱᱮᱛᱟᱨ ᱫᱚ ᱚᱱᱟ ᱟᱹᱰᱤ ᱠᱚᱢ ᱜᱮ ᱧᱮᱞᱚᱜ ᱠᱟᱱᱟ ᱱᱤᱛᱚᱜ ᱫᱚ ᱵᱟᱲᱛᱤ ᱠᱟᱛᱮᱜᱮ ᱵᱟᱡᱟᱨ ᱨᱮᱱᱟᱜ ᱨᱟᱥᱟᱭᱱᱤᱨ ᱜᱮ ᱵᱮᱵᱚᱦᱟᱨᱚᱜ ᱠᱟᱱᱟ ᱟᱨ ᱚᱱᱟ ᱛᱮᱜᱮ ᱪᱟᱥᱼᱟᱵᱟᱫ ᱠᱚᱫᱚ ᱦᱩᱭᱩᱜ ᱠᱟᱱᱟ